ᱢᱤᱫᱴᱮᱱ ᱜᱷᱟᱨᱚᱸᱧᱡᱽ ᱨᱮ ᱜᱚ ᱵᱟᱵᱟ ᱴᱷᱮᱱᱫᱚ ᱠᱩᱲᱤ ᱟᱨ ᱠᱚᱲᱟᱫᱚ ᱵᱟᱱᱟᱨᱜᱤ ᱮᱱᱮᱢ ᱠᱟᱱᱟ ᱪᱮᱫᱟᱜ ᱠᱩᱲᱤ ᱫᱚ ᱱᱚᱦᱚᱭ ᱡᱚᱱᱢᱚ ᱠᱟᱛᱮᱫ ᱚᱲᱟᱜ ᱨᱮ ᱜᱚ ᱵᱟᱵᱟ ᱴᱷᱮᱡ ᱛᱟᱦᱮᱸ ᱠᱟᱛᱮᱫ ᱟᱵᱟᱨ ᱮᱴᱟᱜ ᱚᱲᱟᱜ ᱨᱮ ᱪᱟᱞᱟᱣ ᱠᱟᱛᱮᱫ ᱟᱵᱟᱨ ᱚᱸᱰᱮᱦᱚᱸ ᱥᱚᱝᱥᱟᱨᱮ ᱧᱮᱞᱟ ᱚᱸᱰᱮᱦᱚᱸ ᱥᱚᱝᱥᱟᱨ ᱨᱮᱱᱟᱜ ᱫᱟᱭᱤᱛᱚᱭ ᱯᱟᱞᱚᱱᱟ ᱟᱨ ᱩᱱᱠᱩ ᱚᱲᱟᱜ ᱫᱚ ᱚᱲᱟᱜ ᱨᱮᱱᱟᱜ ᱫᱟᱭᱤᱛᱚᱭ ᱯᱟᱞᱚᱱᱟ ᱥᱚᱝᱥᱟᱨ ᱵᱚᱝᱥᱚ ᱜᱚᱛᱚᱭ ᱨᱚᱠᱷᱟᱭᱟ ᱚᱱᱟ ᱞᱟᱹᱜᱤᱫ ᱛᱮ ᱠᱚᱲᱟᱦᱚᱸ ᱤᱱᱯᱚᱴᱮᱱ ᱠᱟᱱᱟ ᱩᱱᱠᱩ ᱠᱩᱲᱤᱭᱟᱜ ᱠᱟᱹᱢᱤ ᱫᱚ ᱦᱩᱭᱩᱜ ᱠᱟᱱᱟ ᱥᱮᱛᱟᱜ ᱨᱮ ᱵᱤᱨᱤᱫ ᱠᱟᱛᱮᱫ ᱴᱟᱺᱰᱤᱛᱮ ᱨᱟᱪᱟᱛᱮ ᱠᱟᱛᱮᱫ ᱪᱷᱚᱡᱽ ᱜᱚᱵᱚᱨ ᱛᱷᱟᱹᱨᱤ ᱵᱟᱹᱴᱤ ᱜᱟᱥᱟᱣ ᱴᱩᱠᱩᱡ ᱪᱮᱞᱟᱝ ᱜᱟᱥᱟᱣ ᱨᱟᱪᱟ ᱡᱚᱜ ᱥᱟᱯᱟ ᱟᱨᱦᱚᱸ ᱫᱟᱠᱟ ᱪᱚᱸᱫᱟ ᱟᱨᱦᱚᱸ ᱪᱟ ᱠᱩ ᱤᱥᱤᱱ ᱚᱱᱟᱠᱩ ᱢᱮᱱᱟᱜ ᱟᱠᱟᱫᱟ ᱟᱨ ᱠᱚᱲᱟᱣᱟᱜ ᱠᱟᱹᱢᱤᱫᱚ ᱦᱩᱭᱩᱜ ᱠᱟᱱᱟ ᱡᱮᱢᱚᱱ ᱥᱮᱛᱟᱜ ᱨᱮ ᱵᱤᱨᱤᱫ ᱠᱟᱛᱮᱫ ᱴᱟᱺᱰᱤᱛᱮ ᱨᱟᱪᱟᱛᱮ ᱠᱟᱛᱮᱫ ᱰᱟᱝᱨᱟᱠᱩᱭ ᱩᱰᱩᱠ ᱠᱚᱣᱟ ᱛᱟᱨᱯᱚᱨᱮ ᱪᱷᱟᱹᱱᱤᱠᱩᱭ ᱜᱮᱫ ᱟᱠᱩᱣᱟ ᱚᱲᱟᱜ ᱠᱩᱭ ᱫᱟᱯᱟ ᱟᱨ ᱪᱟᱥᱚᱜ ᱫᱤᱱ ᱫᱚ ᱢᱟᱴᱮ ᱪᱟᱞᱟᱜᱼᱟ ᱥᱤᱭᱟ ᱜᱟᱪᱷᱤᱠᱩ ᱛᱩᱫᱟ ᱟᱨᱚᱠᱤᱪᱷᱩ ᱚᱱᱮᱠ ᱠᱤᱪᱷᱩ ᱚᱱᱮᱠ ᱦᱚᱲᱫᱚᱠᱩ ᱪᱟᱹᱠᱨᱤ ᱵᱟᱹᱠᱨᱤ ᱦᱚᱲᱫᱚ ᱫᱟᱠᱟᱠᱩ ᱡᱚᱢ ᱵᱟᱲᱟ ᱠᱟᱛᱮᱫ ᱡᱟᱜᱤ ᱵᱟᱨᱦᱮ ᱠᱟᱹᱢᱤᱦᱚᱭ ᱪᱟᱞᱟᱜᱼᱟ ᱚᱱᱛᱮᱨᱮ ᱵᱟᱨᱦᱮ ᱠᱟᱹᱢᱤ ᱠᱟᱛᱮᱫ ᱦᱮᱡ ᱠᱟᱛᱮᱫ ᱟᱵᱟᱨ ᱦᱤᱡᱩᱜ ᱟᱭ ᱚᱲᱟᱜ ᱨᱮ ᱤᱱᱟᱹᱜᱤ ᱤᱱᱟᱹᱠᱩᱜᱤ ᱠᱚᱲᱟ ᱠᱚᱣᱟᱜ ᱠᱟᱹᱢᱤᱫᱚ ᱢᱮᱱᱟᱜ ᱜᱮᱭᱟ ᱟᱨ ᱦᱚᱸ ᱢᱮᱱᱟᱜ ᱜᱮᱭᱟ ᱚᱱᱟᱠᱚᱦᱚᱸ ᱠᱟᱹᱢᱤᱫᱚ ᱟᱨ ᱠᱩᱲᱤ ᱠᱚᱣᱟᱜ ᱠᱟᱹᱢᱤᱫᱚ ᱚᱲᱟᱜ ᱨᱮᱭᱟᱜ ᱥᱚᱝᱥᱟᱨ ᱫᱟᱭᱤᱛᱚ ᱯᱟᱞᱚᱱ ᱤᱱᱟᱹᱜᱤ ᱠᱚᱲᱟ ᱠᱚᱣᱟᱜ ᱠᱩᱲᱤᱠᱚᱣᱟᱜ ᱧᱩᱛᱩᱱ ᱫᱚ